ᱦᱮᱞᱳ ᱦᱮᱸ ᱡᱚᱦᱟᱨ ᱜᱮ ᱚ ᱢᱟ ᱞᱟᱹᱭ ᱵᱮᱱ ᱪᱮᱫ ᱵᱮᱱ ᱞᱟᱹᱭᱮᱫ ᱛᱟᱦᱮᱱᱟ ᱦᱮᱸ ᱤᱧ ᱫᱚ ᱦᱟᱥᱯᱟᱛᱟᱞ ᱨᱮᱱ ᱜᱮ ᱦᱟᱥᱯᱟᱛᱟᱞ ᱨᱮᱜᱮᱧ ᱛᱟᱦᱮᱱᱟ ᱦᱟᱥᱯᱟᱛᱟᱞᱨᱤᱧ ᱫᱩᱲᱩᱵᱚᱜ ᱠᱟᱱᱟ ᱫᱤᱱᱟᱹᱢ ᱜᱮ ᱦᱮᱸ ᱦᱮᱸ ᱚ ᱵᱮᱵᱚᱥᱛᱟ ᱢᱟ ᱦᱮᱸ ᱦᱚᱸᱜᱼᱚᱭ ᱥᱚᱨᱠᱟᱨ ᱛᱚᱨᱚᱯᱷ ᱠᱷᱚᱱ ᱤᱭᱟᱹ ᱱᱮᱛᱟᱨ ᱢᱟ ᱟᱹᱰᱤ ᱜᱮ ᱥᱩᱵᱤᱫᱷᱟ ᱵᱮᱵᱚᱥᱛᱷᱟᱣᱟᱠᱟᱱ ᱪᱤᱠᱤᱛᱥᱟ ᱨᱮᱭᱟᱜ ᱟᱯᱮ ᱫᱚ ᱟᱹᱛᱩ ᱴᱚᱞᱟ ᱨᱮᱱ ᱥᱮ ᱤᱱᱟᱹᱜ ᱟᱨᱠᱤ ᱠᱷᱳᱡᱽ ᱵᱟᱯᱮ ᱫᱚᱦᱚᱭᱮᱫᱟ ᱟᱫᱚᱧ ᱞᱟᱹᱭᱟᱯᱮ ᱠᱟᱱᱟ ᱡᱩᱫᱤ ᱠᱷᱩᱵᱽ ᱮᱢᱟᱨᱡᱮᱱᱥᱤ ᱯᱟᱲᱟᱜ ᱠᱷᱟᱱ ᱦᱚᱸᱜᱼᱚᱭ ᱮᱢᱵᱩᱞᱮᱱᱥ ᱠᱚ ᱦᱮᱱᱟᱜᱼᱟ ᱮᱢᱵᱩᱞᱮᱱᱥ ᱱᱟᱢᱵᱟᱨ ᱠᱚ ᱮᱢ ᱮᱢ ᱫᱚᱦᱚᱣᱟᱯᱮ ᱠᱟᱱᱟ ᱟᱫᱚ ᱚᱠᱚᱭ ᱟᱹᱰᱤ ᱞᱟᱸᱜᱟ ᱨᱩᱜᱤᱭ ᱛᱟᱦᱮᱱ ᱠᱷᱟᱱ ᱫᱚ ᱱᱤᱭᱟᱹ ᱮᱢᱵᱩᱞᱮᱱᱥ ᱛᱮᱜᱮ ᱯᱷᱳᱱ ᱠᱟᱛᱮᱫ ᱥᱟᱛᱮ ᱥᱟᱛᱮ ᱯᱮ ᱟᱹᱜᱩ ᱫᱟᱲᱮᱣᱟᱭᱟ ᱱᱚᱜᱼᱚᱭ ᱥᱩᱯᱟᱨ ᱮᱥᱯᱮᱥᱟᱞᱤᱴᱤ ᱦᱚᱥᱯᱤᱴᱟᱞ ᱨᱮ ᱥᱮ ᱦᱚᱸᱜᱼᱚᱭ ᱥᱟᱥᱛᱷᱚ ᱥᱟᱛᱷᱤ ᱠᱟᱨᱰ ᱥᱚᱨᱠᱟᱨᱮ ᱵᱮᱱᱟᱣ ᱠᱟᱜ ᱯᱮᱭᱟ ᱱᱤᱭᱟᱹ ᱠᱷᱚᱱ ᱦᱚᱸ ᱠᱚᱢ ᱠᱷᱚᱨᱚᱪ ᱛᱮᱯᱮ ᱚᱯᱟᱨᱮᱥᱚᱱ ᱫᱟᱲᱮᱭᱟᱜᱼᱟ ᱥᱮ ᱡᱟᱦᱟᱱᱟᱜ ᱟᱨᱠᱤ ᱞᱟᱹᱴᱩ ᱞᱟᱹᱴᱩ ᱨᱳᱜᱽ ᱦᱚᱸᱯᱮ ᱪᱤᱠᱤᱥᱥᱟ ᱫᱟᱲᱮᱭᱟᱜᱼᱟ ᱟᱨ ᱦᱚᱥᱯᱤᱴᱟᱞ ᱦᱤᱡᱩᱜ ᱞᱟᱹᱜᱤᱫ ᱛᱮᱢᱟ ᱜᱟᱹᱰᱤ ᱵᱷᱟᱲᱟ ᱛᱚᱱᱟᱹᱜ ᱜᱟᱱ ᱞᱟᱜᱟᱜᱼᱟ ᱟᱨ ᱥᱩᱫᱩ ᱫᱩ ᱴᱟᱠᱟ ᱨᱮᱱᱟᱜ ᱴᱤᱠᱤᱴ ᱠᱟᱴᱟᱣ ᱞᱮᱠᱷᱟᱱ ᱜᱮ ᱚᱸᱰᱮ ᱞᱟᱭᱤᱱ ᱨᱮ ᱛᱤᱸᱜᱩ ᱠᱟᱛᱮᱫ ᱟᱢ ᱪᱮᱫ ᱨᱳᱜᱽ ᱨᱮᱱᱟᱜ ᱮᱢ ᱪᱤᱠᱤᱥᱥᱟᱭᱟ ᱚᱱᱟ ᱚᱸᱰᱮ ᱞᱟᱭᱤᱱᱚᱜ ᱦᱩᱭᱩᱜᱼᱟ ᱟᱫᱚ ᱟᱹᱰᱤᱜᱟᱱ ᱜᱮ ᱥᱩᱵᱤᱫᱟ ᱦᱮᱱᱟᱜᱼᱟ ᱪᱮᱫᱟᱜ ᱡᱮ ᱟᱹᱛᱩᱴᱚᱞᱟ ᱨᱮᱱ ᱫᱚ ᱨᱮᱸᱜᱮᱡ ᱚᱨᱮᱡ ᱦᱚᱲ ᱫᱚ ᱰᱷᱮᱨ ᱯᱚᱭᱥᱟ ᱛᱮ ᱵᱟᱠᱚ ᱪᱤᱠᱤᱥᱥᱟ ᱫᱟᱲᱮᱭᱟᱜᱼᱟ ᱵᱟᱨᱦᱮ ᱠᱚᱨᱮ ᱯᱨᱟᱭᱵᱷᱮᱹᱴ ᱨᱮ ᱦᱩᱸ ᱦᱩᱸ ᱯᱨᱟᱭᱵᱷᱮᱹᱴ ᱨᱮᱫᱚ ᱟᱭᱢᱟ ᱠᱷᱚᱨᱪᱟ ᱞᱟᱜᱟᱜᱼᱟ ᱟᱫᱚ ᱚᱱᱟ ᱤᱭᱟᱹᱛᱮ ᱥᱚᱨᱠᱟᱨ ᱟᱹᱰᱤ ᱜᱟᱱᱮ ᱥᱩᱵᱤᱫᱷᱟᱣ ᱠᱟᱜ ᱯᱮᱭᱟ ᱦᱚᱸᱜᱼᱚᱭ ᱟᱫᱚ ᱱᱤᱭᱟᱹ ᱵᱟᱨ ᱠᱷᱚᱱ ᱫᱚ ᱱᱤᱭᱟ ᱠᱟᱨᱰ ᱨᱮ ᱯᱷᱳᱱ ᱠᱟᱛᱮ ᱯᱮ ᱦᱤᱡᱩᱜᱼᱟ ᱛᱚᱵᱮ ᱦᱮᱸ ᱢᱟ ᱛᱚᱵᱮ ᱴᱷᱤᱠᱜᱮᱭᱟ ᱫᱚᱦᱚᱭᱫᱟ ᱦᱮᱸ ᱴᱷᱤᱠᱜᱮᱭᱟ ᱛᱚᱵᱮ ᱢᱟ ᱡᱚᱦᱟᱨ ᱜᱮ